ᱱᱚᱶᱟ ᱥᱟᱛᱟᱢ ᱢᱤᱫᱴᱮᱱ ᱢᱮᱱᱟᱜᱼᱟ ᱡᱟᱦᱟᱸ ᱚᱞᱟᱢ ᱚᱞ ᱱᱚᱶᱟ ᱚᱞ ᱪᱤᱠᱤ ᱡᱟᱦᱟᱸ ᱤᱫᱤ ᱫᱤᱭᱟᱹ ᱫᱚ ᱱᱚᱶᱟ ᱟᱵᱚ ᱪᱤᱠᱤ ᱛᱮᱵᱚᱱ ᱯᱟᱲᱦᱟᱣ ᱞᱮᱱᱠᱷᱟᱱ ᱩᱸ ᱱᱚᱶᱟ ᱤᱭᱟᱹᱨᱮ ᱵᱷᱟᱹᱜᱤ ᱵᱚᱱ ᱯᱟᱲᱦᱟᱣ ᱫᱟᱲᱮᱭᱟᱜᱼᱟ ᱦᱚᱲ ᱛᱮᱫᱚ ᱟᱨ ᱚᱞᱪᱤᱠᱤ ᱛᱮᱫᱚ ᱵᱚᱱ ᱚᱞ ᱫᱟᱲᱮᱭᱟᱜᱼᱟ ᱠᱤᱱᱛᱩ ᱱᱚᱝᱠᱟᱱᱟᱜ ᱡᱟᱦᱟᱸ ᱥᱟᱛᱟᱢ ᱟᱨᱚ ᱥᱟᱛᱟᱢ ᱡᱟᱦᱟᱸ ᱫᱩᱠ ᱟᱱᱟᱜ ᱥᱟᱛᱟᱢ ᱢᱮᱱᱟᱜᱼᱟ ᱚᱱᱟᱫᱚ ᱟᱹᱰᱤ ᱜᱟᱱ ᱜᱮ ᱫᱳᱜᱟ ᱟᱫᱚ ᱡᱟᱦᱟᱸ ᱵᱷᱟᱨᱚᱛ ᱨᱮ ᱵᱚᱱᱫᱚᱜᱼᱟ ᱢᱟᱱᱮ ᱟᱵᱚ ᱚᱞᱪᱤᱠᱤ ᱡᱟᱦᱟᱸ ᱢᱮᱱᱟᱜᱼᱟ ᱚᱱᱟᱫᱚ ᱟᱵᱚ ᱵᱷᱟᱨᱚᱛ ᱨᱮ ᱵᱳᱭ ᱠᱚ ᱢᱮᱱᱟᱜ ᱨᱮᱦᱚᱸ ᱟᱵᱚ ᱥᱠᱩᱞ ᱠᱚᱞᱮᱡᱽ ᱨᱮ ᱡᱚᱛᱚ ᱵᱳᱭ ᱠᱚ ᱵᱟᱵᱚᱱ ᱧᱟᱢ ᱮᱫᱟ ᱴᱷᱤᱠᱼᱴᱷᱟᱠ ᱚᱱᱟᱫᱚ ᱥᱚᱨᱠᱟᱨ ᱮᱲᱮᱭᱮᱫ ᱵᱚᱱ ᱢᱮᱱᱛᱮᱧ ᱢᱚᱱᱮᱭᱟ